ᱦᱳᱭ ᱤᱧ ᱫᱚ ᱥᱤᱠᱷᱱᱟᱹᱛ ᱨᱚᱲ ᱵᱟᱵᱚᱫ ᱛᱮᱧ ᱥᱚᱱᱛᱚᱨ ᱜᱮᱭᱟ ᱱᱚᱣᱟ ᱥᱚᱱᱛᱚᱨᱚᱜ ᱞᱟᱹᱠᱛᱤᱜ ᱠᱟᱱᱟ ᱥᱤᱠᱷᱱᱟᱹᱛᱚᱜ ᱞᱟᱹᱜᱤᱫ ᱫᱚ ᱮᱠᱟᱞ ᱞᱟᱹᱠᱛᱤᱜ ᱠᱟᱱᱟ ᱥᱤᱠᱷᱱᱟᱹᱛ ᱵᱟᱠᱷᱟᱱ ᱫᱚ ᱪᱮᱫ ᱦᱚᱸ ᱵᱟᱝ ᱜᱟᱱᱚᱜᱼᱟ ᱚᱞ ᱯᱟᱲᱦᱟᱣ ᱜᱮ ᱟᱵᱚᱣᱟᱜ ᱟᱜᱟᱢ ᱰᱟᱦᱟᱨ ᱜᱮᱭ ᱢᱟᱨᱥᱟᱞᱟᱭ ᱟᱨ ᱚᱞ ᱯᱟᱲᱦᱟᱣ ᱵᱮᱜᱚᱨ ᱛᱮᱫᱚ ᱡᱟᱦᱟᱸ ᱛᱤᱱᱟᱹᱜ ᱵᱚᱱ ᱞᱟᱦᱟᱜ ᱨᱮᱦᱚᱸ ᱟᱵᱚᱣᱟᱜ ᱟᱜᱟᱢ ᱰᱟᱦᱟᱨ ᱫᱚ ᱢᱟᱨᱥᱟᱞᱚᱜ ᱨᱮᱦᱚᱸ ᱯᱩᱞᱩᱜ ᱯᱩᱞᱩᱜ ᱜᱮ ᱛᱟᱦᱮᱱᱟ ᱚᱱᱟ ᱫᱚ ᱛᱤᱥᱦᱚᱸ ᱵᱷᱟᱹᱜᱤ ᱱᱟᱯᱟᱭ ᱥᱟᱺᱦᱤᱡ ᱫᱚ ᱵᱟᱝ ᱢᱟᱨᱥᱟᱞ ᱫᱟᱲᱮᱭᱟᱜᱼᱟ ᱚᱞᱚᱜ ᱯᱟᱲᱦᱟᱣ ᱟᱹᱠᱤᱞ ᱛᱮᱫᱚ ᱢᱚᱱᱮ ᱡᱤᱣᱤ ᱨᱮᱭᱟᱜ ᱜᱮᱭᱟᱱ ᱟᱨᱡᱟᱜᱼᱟ ᱚᱱᱟᱛᱮ ᱢᱚᱱᱮ ᱡᱤᱣᱤ ᱯᱷᱟᱨᱪᱟᱜᱼᱟ ᱱᱤᱨᱟᱹᱭ ᱨᱮᱱᱟᱜ ᱩᱭᱦᱟᱹᱨ ᱵᱷᱟᱵᱽᱱᱟ ᱦᱤᱡᱩᱜᱼᱟ ᱟᱨ ᱚᱞᱚᱜ ᱟᱹᱠᱤᱞ ᱫᱚ ᱡᱚᱛᱷᱟᱛ ᱥᱮᱪᱮᱫ ᱞᱟᱹᱠᱛᱤ ᱠᱟᱱᱟ ᱠᱷᱟᱹᱞᱤ ᱥᱤᱠᱷᱱᱟᱹᱛ ᱫᱚ ᱠᱷᱟᱹᱞᱤ ᱰᱤᱜᱽᱨᱤ ᱟᱱᱟᱜ ᱥᱤᱠᱷᱱᱟᱹᱛ ᱫᱚ ᱵᱟᱝ ᱟᱵᱚᱱᱟᱜ ᱜᱮᱭᱟᱱ ᱚᱨᱡᱚᱱ ᱠᱟᱛᱮᱜ ᱵᱷᱟᱜᱮ ᱰᱟᱦᱟᱨ ᱛᱮ ᱱᱟᱯᱟᱭ ᱰᱟᱦᱟᱨ ᱛᱮ ᱥᱟᱶᱛᱟ ᱞᱟᱦᱟ ᱤᱫᱤ ᱨᱮᱭᱟᱜ ᱥᱤᱠᱷᱱᱟᱹᱛ ᱡᱟᱦᱟᱸ ᱱᱟᱯᱟᱭ ᱟᱪᱟᱨ ᱵᱮᱵᱚᱦᱟᱨ ᱞᱟᱹᱜᱤᱫ ᱥᱤᱠᱷᱱᱟᱹᱛ ᱞᱟᱹᱠᱛᱤᱜ ᱠᱟᱱᱟ ᱱᱟᱯᱟᱭ ᱥᱤᱠᱷᱱᱟᱹᱛ ᱠᱷᱟᱱᱜᱮ ᱱᱟᱯᱟᱭ ᱫᱤᱥᱚᱢ ᱱᱟᱯᱟᱭ ᱢᱟᱹᱱᱢᱤ ᱠᱚ ᱛᱮᱭᱟᱨᱚᱜᱼᱟ ᱠᱷᱟᱱᱜᱮ ᱱᱟᱯᱟᱭ ᱫᱤᱥᱚᱢ ᱛᱮᱭᱟᱨᱚᱜᱼᱟ ᱟᱨ ᱱᱟᱯᱟᱭ ᱫᱤᱥᱚᱢ ᱥᱮ ᱱᱟᱯᱟᱭ ᱢᱟᱹᱱᱢᱤ ᱠᱷᱟᱱᱜᱮ ᱟᱵᱚ ᱥᱩᱠ ᱱᱤᱨᱟᱹᱭ ᱵᱚᱱ ᱵᱷᱩᱡᱟᱹᱣ ᱫᱟᱲᱮᱭᱟᱜᱼᱟ ᱟᱵᱚᱱᱟᱜ ᱡᱤᱭᱚᱱ ᱚᱱᱟᱛᱮᱧ ᱢᱮᱱᱟ ᱡᱮ ᱥᱤᱠᱷᱱᱟᱹᱛ ᱫᱚ ᱟᱹᱰᱤ ᱛᱮᱫ ᱜᱮ ᱞᱟᱹᱠᱛᱤ ᱠᱟᱱᱟ ᱞᱟᱯᱷᱟᱝ ᱠᱷᱚᱱ ᱞᱟᱯᱷᱟᱝ ᱥᱮᱡ ᱥᱤᱠᱷᱱᱟᱹᱛ ᱪᱮᱫ ᱞᱮᱠᱟ ᱰᱤᱜᱽᱨᱤ ᱥᱤᱠᱷᱱᱟᱹᱛ ᱦᱚᱸ ᱦᱟᱢᱮᱴ ᱞᱟᱹᱠᱛᱤᱜ ᱠᱟᱱᱟ ᱚᱱᱟ ᱥᱟᱶᱛᱮ ᱜᱮᱭᱟᱱ ᱦᱚᱸ ᱜᱮᱭᱟᱱ ᱟᱱᱟᱜ ᱥᱤᱠᱷᱱᱟᱹᱛ ᱥᱟᱶᱛᱟ ᱥᱤᱠᱷᱱᱟᱹᱛ ᱥᱟᱶᱛᱟ ᱥᱮᱪᱮᱫ ᱦᱚᱸ ᱞᱟᱹᱠᱛᱤ ᱢᱮᱱᱟᱜ ᱠᱟᱫᱟ